ᱛᱚ ᱥᱟᱶ ᱥᱟᱶᱛᱮ ᱡᱷᱟᱲᱠᱷᱚᱸᱰ ᱨᱮᱱᱟᱜ ᱚᱛᱱᱚᱜ ᱫᱚ ᱟᱹᱰᱤ ᱜᱮ ᱟᱹᱨᱩ ᱯᱷᱮᱨᱟᱣ ᱟᱠᱟᱱᱟ ᱪᱤᱠᱟᱹᱛᱮ ᱯᱟᱹᱦᱤᱞ ᱦᱟᱯᱲᱟᱢ ᱠᱚᱠᱚ ᱞᱟᱹᱭᱟ ᱠᱤ ᱱᱚᱣᱟ ᱫᱤᱥᱚᱢ ᱨᱮᱫᱚ ᱵᱤᱨ ᱵᱩᱨᱩ ᱛᱮᱜᱮ ᱯᱮᱨᱮᱡ ᱪᱟᱵᱟ ᱞᱮᱱᱟ ᱚᱱᱟ ᱵᱤᱨ ᱵᱩᱨᱩ ᱠᱚ ᱢᱟᱜ ᱴᱷᱟᱹᱰᱤ ᱠᱟᱛᱮ ᱚᱲᱟᱜ ᱫᱩᱣᱟᱹᱨ ᱠᱚ ᱵᱮᱱᱟᱣ ᱞᱮᱫ ᱛᱮ ᱟᱹᱜᱤᱞ ᱦᱟᱯᱲᱟᱢ ᱠᱚᱠᱚ ᱚᱲᱟᱜ ᱫᱩᱣᱟᱹᱨ ᱟᱠᱟᱫ ᱛᱮ ᱟᱞᱮ ᱦᱚᱸ ᱫᱤᱥᱚᱢ ᱠᱚ ᱵᱮᱱᱟᱣ ᱟᱠᱟᱫᱼᱟ ᱟᱨ ᱚᱱᱟ ᱥᱚᱲᱚᱠ ᱠᱚ ᱮᱢᱟᱱ ᱠᱚ ᱱᱤᱛᱳᱜ ᱫᱚᱠᱚ ᱵᱮᱱᱟᱣ ᱟᱠᱮᱫᱼᱟ ᱢᱟᱲᱟᱝ ᱯᱟᱹᱦᱤᱞ ᱫᱚ ᱥᱚᱲᱚᱠ ᱦᱚᱸ ᱵᱟᱭ ᱛᱟᱦᱮᱸ ᱠᱟᱱᱟ ᱟᱹᱰᱤ ᱜᱚᱡᱟᱲ ᱜᱮ ᱛᱟᱦᱮᱸ ᱠᱟᱱᱟ ᱦᱩᱰᱤᱧ ᱦᱩᱰᱤᱧ ᱦᱚᱨ ᱛᱟᱦᱮᱱ ᱠᱟᱱᱟ ᱥᱩᱭᱩᱝ ᱥᱩᱭᱩᱝ ᱦᱚᱨ ᱚᱱᱠᱟ ᱥᱮᱫ ᱛᱮᱜᱮ ᱦᱚᱲ ᱠᱚ ᱦᱤᱡᱩᱜ ᱥᱮᱱᱚᱜ ᱛᱟᱦᱮᱱ ᱠᱟᱱᱟ ᱟᱨ ᱱᱤᱛᱳᱜ ᱫᱚ ᱜᱚᱴᱟ ᱜᱮ ᱥᱚᱲᱚᱠ ᱠᱚ ᱜᱟᱹᱰᱤ ᱢᱚᱴᱚᱨ ᱠᱚᱨᱮᱱᱟᱜ ᱥᱩᱵᱤᱫᱷᱟ ᱦᱩᱭᱱᱟ ᱟᱨ ᱯᱟᱹᱦᱤᱞ ᱫᱚ ᱫᱟᱜ ᱦᱚᱸ ᱥᱚᱠᱛᱚᱭ ᱡᱟᱹᱲᱤᱭᱮᱫ ᱛᱟᱦᱮᱱ ᱚᱱᱟᱛᱮ ᱦᱩᱲᱩ ᱠᱚ ᱪᱟᱥ ᱟᱵᱟᱫ ᱠᱚ ᱫᱚᱢᱮ ᱜᱮ ᱦᱩᱭᱩᱜ ᱛᱟᱦᱮᱱ ᱱᱤᱛᱚᱜ ᱫᱚ ᱵᱤᱨ ᱵᱩᱨᱩ ᱠᱚ ᱢᱟᱜ ᱯᱷᱟᱫᱟ ᱠᱮᱫ ᱛᱮᱠᱚ ᱪᱟᱥᱼᱟ ᱵᱟᱝ ᱜᱮ ᱥᱤᱛᱩᱝ ᱮᱫᱟᱭ ᱥᱚᱠᱛᱚ ᱫᱟᱜ ᱦᱚᱸ ᱵᱟᱝ ᱜᱮᱭ ᱡᱟᱹᱲᱤᱭᱮᱫᱟ ᱩᱱᱟᱹᱜ ᱫᱚ ᱱᱤᱛᱳᱜ ᱫᱚ ᱦᱩᱲᱩ ᱦᱚᱸ ᱵᱮᱥᱛᱮ ᱵᱟᱝ ᱜᱮ ᱦᱩᱭᱩᱜ ᱠᱟᱱᱟ ᱟᱨ ᱥᱤᱛᱩᱝ ᱮᱫᱟᱭ ᱥᱚᱠᱛᱚ ᱪᱟᱥ ᱟᱵᱟᱫ ᱠᱚᱦᱚᱸ ᱵᱮᱥᱛᱮ ᱵᱟᱝ ᱜᱮ ᱦᱩᱭᱩᱜ ᱠᱟᱱᱟ ᱚᱱᱟᱛᱮ ᱱᱟᱜᱟᱢ ᱠᱚ ᱮᱥᱮᱨ ᱟᱠᱟᱫᱟ ᱱᱚᱣᱟ ᱟᱹᱰᱤᱜᱮ ᱠᱚᱥᱴᱚ ᱱᱚᱣᱟ ᱡᱷᱟᱲᱠᱷᱚᱸᱰ ᱫᱤᱥᱚᱢ ᱨᱮᱫᱚ ᱟᱹᱰᱤᱜᱮ ᱠᱚᱥᱴᱚ ᱫᱟᱜ ᱡᱟᱹᱲᱤ ᱠᱚᱨᱮᱱᱟᱜ ᱫᱚ ᱫᱚᱢᱮᱜᱮ ᱠᱚᱥᱴᱚ